ᱦᱮᱸ ᱡᱚᱦᱟᱨ ᱜᱮ ᱚᱠᱚᱭᱮᱢ ᱢᱮᱱᱮᱫᱼᱟ ᱚᱻ ᱦᱮᱸ ᱦᱮᱸᱧ ᱯᱷᱳᱱ ᱞᱮᱫ ᱜᱮᱭᱟᱧ ᱱᱚᱜ ᱚᱭ ᱚᱲᱟᱜ ᱨᱮ ᱠᱷᱟᱨᱟᱯ ᱟᱠᱟᱱ ᱛᱟᱞᱮᱭᱟ ᱵᱳᱨᱰ ᱚᱱᱟ ᱥᱩᱭᱤᱪ ᱵᱟᱭ ᱮᱢ ᱮᱫᱟ ᱠᱟᱹᱢᱤ ᱟᱨ ᱱᱚᱜ ᱚᱭ ᱟᱹᱰᱤ ᱟᱸᱴ ᱞᱚᱞᱚ ᱠᱟᱱᱟ ᱯᱷᱮᱱ ᱦᱚᱸ ᱵᱟᱹᱲᱤᱡ ᱟᱠᱟᱱᱟ ᱡᱩᱫᱤ ᱠᱟᱴᱤᱡ ᱮᱢ ᱦᱮᱡ ᱫᱟᱲᱮᱭᱟᱜ ᱠᱷᱟᱱ ᱧᱮᱞ ᱠᱮᱛᱟᱞᱮᱭᱟᱢ ᱟᱹᱰᱤ ᱟᱸᱴ ᱞᱚᱞᱚ ᱜᱮ ᱟᱹᱭᱠᱟᱹᱜ ᱠᱟᱱᱟ ᱦᱮᱡ ᱫᱟᱲᱮᱭᱟᱜ ᱟᱢ ᱦᱮᱸ ᱟᱫᱚ ᱚᱱᱟ ᱡᱩᱞ ᱫᱚ ᱡᱩᱞᱩᱜ ᱠᱟᱱ ᱜᱮᱭᱟ ᱟᱨ ᱡᱚᱛᱚ ᱵᱳᱨᱰ ᱨᱮ ᱵᱟᱭ ᱮᱢ ᱮᱫᱟ ᱠᱟᱢᱤ ᱟᱨ ᱠᱟᱢᱤ ᱵᱟᱭ ᱮᱢ ᱫᱟ ᱦᱮᱸ ᱵᱟᱝ ᱡᱩᱞᱩᱜ ᱠᱟᱱᱟ ᱦᱮᱸ ᱟᱨ ᱯᱷᱮᱱ ᱦᱚᱸ ᱛᱷᱚᱲᱟ ᱵᱟᱹᱲᱤᱡ ᱟᱠᱟᱱᱟ ᱪᱤᱠᱟ ᱪᱚ ᱟᱹᱪᱩᱨ ᱟᱹᱪᱩᱨ ᱛᱩᱞᱩᱡ ᱵᱚᱱᱫᱚᱭᱱᱟ ᱟᱨ ᱵᱟᱝ ᱟᱹᱪᱩᱨᱚᱜ ᱠᱟᱱᱟ ᱟᱫᱚ ᱚᱱᱟ ᱜᱮ ᱛᱷᱚᱲᱟᱢ ᱧᱮᱞ ᱚᱴᱚ ᱞᱮᱠᱷᱟᱡ ᱦᱩᱭ ᱠᱚᱜᱼᱟ ᱵᱟᱝ ᱵᱟᱝ ᱮᱦᱮᱸᱜ ᱮᱦᱮᱸᱜ ᱵᱟᱞᱮ ᱧᱮᱞ ᱞᱮᱜᱟᱣ ᱟᱠᱟᱫᱟ ᱚᱻ ᱚᱻ ᱧᱮᱞ ᱞᱮᱜᱟᱭ ᱦᱩᱭᱩᱜᱼᱟ ᱟᱨ ᱦᱮᱸ ᱦᱮᱸ ᱦᱮᱸ ᱟᱨ ᱚᱱᱟ ᱱᱟᱣᱟ ᱫᱚ ᱱᱟᱣᱟ ᱧᱚᱜ ᱜᱮᱭᱟ ᱟᱹᱰᱤ ᱫᱚ ᱵᱟᱝ ᱢᱟᱨᱮᱭᱟ ᱟᱫᱚ ᱢᱮᱱ ᱠᱟᱜ ᱛᱟᱦᱮᱸ ᱟᱭ ᱪᱷᱚ ᱢᱟᱥ ᱦᱮᱸ ᱜᱮᱨᱮᱱᱴᱤ ᱟᱫᱚ ᱱᱚᱜ ᱚᱭ ᱪᱷᱚ ᱢᱟᱥ ᱵᱷᱤᱛᱨᱤ ᱛᱮᱜᱮ ᱱᱚᱜ ᱚᱭ ᱵᱟᱲᱤᱡ ᱮᱱᱟ ᱟᱫᱚ ᱚᱱᱟ ᱜᱮ ᱧᱮᱞ ᱴᱚ ᱠᱟᱜ ᱠᱷᱟᱡ ᱵᱷᱟᱜᱤ ᱦᱩᱭ ᱠᱚᱜᱼᱟ ᱦᱮᱸ ᱦᱮᱸ ᱦᱮᱸ ᱟᱨ ᱚᱱᱮ ᱦᱮᱸ ᱚᱱᱟ ᱢᱤᱫᱴᱮᱱ ᱥᱩᱭᱤᱪ ᱥᱩᱭᱤᱪ ᱠᱟᱹᱢᱤ ᱵᱟᱭ ᱮᱢ ᱮᱫᱟ ᱚᱱᱟ ᱥᱩᱭᱤᱪ ᱢᱤᱫᱴᱮᱱ ᱮᱢ ᱯᱟᱞᱴᱟᱣ ᱞᱮᱠᱷᱟᱡ ᱵᱟᱝ ᱦᱩᱭ ᱠᱚᱜᱼᱟ ᱚᱱᱟ ᱥᱩᱭᱤᱪ ᱟᱢ ᱴᱷᱮᱱ ᱢᱮᱱᱟᱜ ᱜᱮᱭᱟ ᱟᱫᱚ ᱡᱚᱠᱷᱚᱱ ᱟᱢᱴᱷᱮᱱ ᱦᱮᱱᱟᱜ ᱠᱟᱱ ᱠᱷᱟᱱ ᱫᱚ ᱟᱜᱩᱭ ᱢᱮ ᱪᱮᱜ ᱞᱮᱠᱟᱱ ᱫᱟᱢᱟ ᱟᱫᱚᱢ ᱞᱟᱹᱭᱟ ᱚᱲᱟᱜ ᱨᱮ ᱦᱮᱸ ᱟᱫᱚᱢ ᱡᱟᱛᱮ ᱵᱷᱟᱜᱤᱭᱟᱜ ᱦᱩᱭᱩᱜ ᱚᱱᱠᱟ ᱞᱮᱠᱟᱱᱟᱜ ᱦᱮᱸ ᱦᱮᱸ ᱦᱮᱸ ᱦᱮᱸ ᱵᱩᱡᱷᱟᱹᱣ ᱫᱚ ᱵᱟᱝ ᱵᱩᱡᱷᱟᱹᱜ ᱠᱟᱱᱟ ᱟᱫᱚ ᱟᱢ ᱜᱮᱢ ᱟᱜᱩ ᱛᱚᱨᱟ ᱞᱮᱠᱷᱟᱱ ᱫᱚ ᱵᱷᱟᱜᱤ ᱠᱚᱜᱼᱟ ᱟᱢ ᱫᱚᱢ ᱵᱟᱲᱟᱭᱟ ᱚᱱᱟ ᱠᱚᱫᱚ ᱚᱠᱟ ᱵᱷᱟᱜᱤᱭᱟ ᱚᱠᱟ ᱠᱷᱟᱨᱟᱯᱟ ᱦᱮᱸ ᱞᱟᱜᱟᱣ ᱫᱟᱹᱧ ᱡᱚᱠᱷᱚᱱ ᱵᱷᱟᱜᱤᱭᱟᱜ ᱜᱮᱧ ᱞᱟᱜᱟᱣᱟ ᱟᱜᱩᱭ ᱢᱮ ᱟᱢ ᱫᱚᱢ ᱵᱟᱲᱟᱭᱟ ᱠᱟᱨᱚᱱ ᱢᱤᱥᱛᱨᱤ ᱠᱟᱱᱟᱢ ᱛᱚ ᱢᱚᱸᱡᱽ ᱛᱮᱜᱮᱢ ᱢᱮᱱᱟ ᱦᱮᱸ ᱦᱮᱸ ᱥᱩᱭᱤᱪ ᱦᱚᱸ ᱢᱤᱫᱴᱮᱱ ᱠᱟᱹᱢᱤ ᱵᱟᱭ ᱮᱢᱮᱫᱟ ᱚᱻ ᱢᱤᱜᱴᱮᱱ ᱫᱚ ᱵᱟᱭ ᱮᱢ ᱮᱫᱟ ᱠᱟᱹᱢᱤ ᱜᱮ ᱢᱤᱫᱴᱮᱱ ᱚᱱᱟ ᱫᱚ ᱯᱟᱞᱴᱟᱣ ᱦᱩᱭᱩᱜ ᱜᱮᱭᱟ ᱟᱨ ᱵᱟᱨᱭᱟ ᱫᱚ ᱟᱭᱢᱟ ᱫᱤᱱ ᱠᱷᱚᱱ ᱵᱟᱝ ᱵᱮᱵᱚᱦᱟᱨ ᱠᱟᱱᱟ ᱛᱚ ᱟᱫᱚ ᱚᱱᱟᱜᱮᱢ ᱧᱮᱞ ᱞᱮᱠᱷᱟᱡ ᱫᱚ ᱴᱷᱤᱠ ᱠᱚᱜᱼᱟ ᱵᱟᱹᱲᱤᱡ ᱠᱟᱱᱟ ᱥᱮ ᱵᱷᱟᱜᱮ ᱜᱮᱭᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱭᱩᱯ ᱥᱮᱱ ᱦᱮᱸ ᱧᱮᱞ ᱢᱮ ᱟᱢᱟᱜ ᱡᱩᱫᱤ ᱥᱩᱢᱟᱹᱭ ᱢᱮᱱᱟᱜ ᱠᱷᱟᱱ ᱦᱮᱸ ᱴᱷᱤᱠ ᱜᱮᱭᱟ ᱟᱢ ᱦᱮᱡ ᱫᱟᱲᱮᱭᱟᱜ ᱠᱷᱟᱡ ᱩᱥᱟᱹᱨᱟ ᱜᱮᱢ ᱦᱮᱡ ᱞᱮᱱ ᱠᱷᱟᱡ ᱫᱚ ᱴᱷᱤᱠ ᱠᱚᱜᱼᱟ ᱛᱚ ᱱᱚᱜ ᱚᱭ ᱟᱰᱤ ᱟᱸᱴ ᱞᱚᱞᱚ ᱠᱟᱱᱟ ᱚᱱᱟ ᱛᱮ ᱦᱮᱸ ᱱᱚᱜ ᱚᱭ ᱚᱲᱟᱜ ᱠᱚᱨᱮ ᱜᱤᱫᱽᱨᱟᱹ ᱠᱚ ᱢᱮᱱᱟᱜ ᱠᱚᱣᱟ ᱯᱷᱮᱱ ᱵᱟᱝ ᱛᱟᱦᱮᱸᱱ ᱠᱷᱟᱡ ᱦᱮ ᱸ ᱦᱮᱸ ᱦᱮᱸ ᱦᱮᱸ ᱦᱮᱸ ᱟᱨ ᱢᱤᱫᱴᱮᱱ ᱵᱟᱨᱦᱮ ᱨᱮ ᱞᱟᱭᱤᱴ ᱞᱮ ᱞᱟᱜᱟᱣ ᱪᱚᱭ ᱞᱟᱜᱤᱜ ᱚᱱᱟ ᱞᱟᱭᱤᱴᱮᱢ ᱟᱹᱜᱩ ᱫᱟᱲᱮᱭᱟᱜᱼᱟ ᱢᱤᱫᱴᱮᱱ ᱞᱟᱹᱴᱩ ᱢᱟᱪᱷᱟ ᱦᱮᱸ ᱦᱮᱸ ᱟᱫᱚ ᱮᱢᱟ ᱢᱟᱞᱮ ᱡᱩᱫᱤ ᱡᱩᱫᱤ ᱢᱮᱱᱟᱜ ᱠᱷᱟᱡ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱜᱮᱭᱟ ᱦᱮᱸ ᱦᱮᱸ